ᱯᱨᱚᱛᱷᱚᱢ ᱟᱹᱞᱤᱧ ᱟᱞᱮ ᱟᱛᱳ ᱨᱤᱰᱷᱤᱣᱟᱹ ᱟᱥᱲᱟ ᱨᱮᱞᱤᱧ ᱚᱞᱚᱜ ᱛᱟᱦᱮᱱᱟ ᱟᱨ ᱚᱱᱟ ᱟᱥᱲᱟ ᱨᱮ ᱠᱟᱛᱮᱫ ᱤᱱᱟᱹ ᱛᱟᱭᱚᱢ ᱵᱤᱫᱽᱫᱟᱹᱜᱟᱲ ᱞᱤᱧ ᱪᱟᱞᱟᱣᱮᱱᱟ ᱜᱷᱟᱴᱥᱤᱞᱟ ᱵᱤᱫᱽᱫᱟᱹᱜᱟᱲ ᱚᱱᱟᱨᱮ ᱚᱲᱟᱜ ᱠᱷᱚᱱ ᱞᱮ ᱪᱟᱞᱟᱜᱼᱟ ᱛᱮ ᱤᱱᱟᱹ ᱛᱟᱭᱚᱢ ᱟᱨᱦᱚᱸ ᱨᱮᱞᱮ ᱫᱮᱡᱚᱜᱼᱟ ᱛᱳ ᱟᱹᱰᱤ ᱱᱟᱯᱟᱭ ᱜᱮᱞᱮ ᱪᱟᱞᱟᱜ ᱛᱟᱦᱮᱱ ᱟᱨ ᱵᱤᱨᱫᱟᱹᱜᱟᱲ ᱨᱮᱦᱚᱸ ᱟᱵᱚ ᱥᱟᱱᱛᱟᱲ ᱠᱚ ᱞᱟᱹᱜᱤᱫ ᱯᱚᱨᱚᱵᱽ ᱨᱮ ᱵᱟᱦᱟ ᱯᱚᱨᱚᱵᱽ ᱨᱮ ᱵᱟᱦᱟ ᱦᱚᱸᱠᱚ ᱢᱟᱱᱟᱣᱟ ᱟᱨ ᱚᱞᱼᱯᱟᱲᱦᱟᱣ ᱦᱚᱸ ᱟᱹᱰᱤ ᱱᱟᱯᱟᱭ ᱜᱮ ᱦᱩᱭᱩᱜ ᱛᱟᱦᱮᱱ ᱛᱳ ᱚᱱᱠᱟ ᱜᱮ ᱡᱚᱴᱟᱣ ᱠᱚᱲᱟ ᱠᱚ ᱥᱟᱞᱟᱜ ᱜᱟᱛᱮ ᱠᱚᱲᱟ ᱠᱚ ᱥᱟᱞᱟᱜ ᱟᱞᱮ ᱵᱤᱨᱫᱽᱫᱟᱹᱜᱟᱲ ᱞᱮ ᱪᱟᱞᱟᱜᱼᱟ ᱫᱚᱢᱮᱞᱼᱫᱚᱢᱮᱞ ᱟᱨ ᱚᱱᱟ ᱠᱷᱚᱱ ᱠᱟᱛᱮᱫ ᱟᱨᱦᱚᱸ ᱜᱷᱟᱴᱥᱤᱞᱟ ᱨᱮᱜᱮ ᱢᱚᱦᱟ ᱵᱤᱫᱽᱫᱟᱹᱜᱟᱲ ᱨᱮ ᱟᱞᱮ ᱞᱮ ᱥᱮᱴᱮᱨᱮᱱᱟ ᱛᱳ ᱚᱸᱰᱮ ᱦᱚᱸ ᱥᱟᱱᱛᱷᱟᱞᱤ ᱛᱟᱦᱮᱸ ᱠᱟᱱᱟ ᱟᱨ ᱚᱱᱠᱟ ᱜᱮ ᱚᱸᱰᱮ ᱦᱚᱸ ᱯᱚᱨᱚᱵᱽ ᱨᱮ ᱵᱟᱦᱟ ᱵᱚᱸᱜᱟ ᱦᱚᱸ ᱦᱩᱭᱩᱜ ᱛᱟᱦᱮᱱ ᱟᱨᱦᱚᱸ ᱮᱢᱟᱱ ᱥᱟᱱᱛᱟᱲ ᱠᱚᱣᱟᱜ ᱯᱚᱨᱚᱵᱽ ᱨᱮᱱᱟᱜ ᱪᱷᱩᱴᱤ ᱦᱚᱸ ᱛᱟᱦᱮᱱ ᱛᱟᱦᱮᱸᱫ ᱟᱨ ᱟᱹᱰᱤ ᱱᱟᱯᱟᱭ ᱜᱮ ᱚᱸᱰᱮ ᱦᱚᱸ ᱚᱞ ᱠᱚ ᱯᱟᱲᱦᱟᱣ ᱠᱚ ᱦᱩᱭ ᱥᱟᱹᱛᱱᱟ

ᱚᱱᱟ ᱨᱮᱱᱟᱜ ᱩᱭᱦᱟᱹᱨ ᱟᱹᱰᱤ ᱱᱟᱯᱟᱭ ᱜᱮᱭᱟ ᱱᱤᱛᱚᱜ ᱦᱟᱹᱨᱤᱡ ᱦᱚᱸ ᱩᱭᱦᱟᱹᱨ ᱢᱮᱱᱟᱜ ᱜᱮᱭᱟ ᱟᱨ ᱦᱟᱲᱟᱢᱼᱫᱩᱲᱩᱢ ᱦᱟᱹᱨᱤᱡ ᱦᱚᱸ ᱥᱮ ᱡᱤᱣᱮᱛ ᱡᱤᱵᱚᱱ ᱵᱷᱳᱨ ᱦᱚᱸ ᱩᱭᱦᱟᱹᱨ ᱫᱚ ᱛᱟᱦᱮᱱ ᱜᱮᱭᱟ